ᱤᱧ ᱞᱟᱹᱭ ᱮᱫᱟ ᱡᱮ ᱱᱚᱜᱼᱚᱭ ᱡᱮ ᱱᱚᱞᱠᱩᱯ ᱨᱮᱭᱟᱜ ᱠᱟᱛᱷᱟ ᱛᱳ ᱱᱚᱞᱠᱩᱯ ᱫᱚ ᱢᱤᱫᱴᱮᱱ ᱫᱟᱜ ᱡᱟᱦᱟᱸ ᱫᱚ ᱫᱟᱜ ᱧᱩ ᱠᱷᱟᱹᱛᱤᱨ ᱛᱮ ᱡᱚᱛᱚ ᱦᱚᱲ ᱜᱮ ᱫᱟᱜ ᱵᱟᱝᱠᱷᱟᱱ ᱫᱚ ᱵᱟᱵᱚᱱ ᱵᱟᱧᱪᱟᱣ ᱫᱟᱲᱮᱭᱟᱜᱼᱟ ᱛᱳ ᱫᱟᱜ ᱫᱟᱜ ᱧᱩ ᱠᱷᱟᱹᱛᱤᱨ ᱛᱮᱜᱮ ᱵᱮᱵᱚᱦᱟᱨᱚᱜ ᱠᱟᱱᱟ ᱛᱳ ᱚᱱᱟ ᱠᱷᱟᱹᱛᱤᱨ ᱜᱤᱧ ᱢᱮᱱᱮᱫᱟ ᱡᱮ ᱱᱤᱭᱟᱹ ᱫᱟᱜ ᱫᱚ ᱡᱚᱛᱚ ᱦᱚᱲᱜᱮ ᱞᱟᱹᱜᱤᱫ ᱡᱚᱛᱚ ᱦᱚᱲ ᱞᱟᱹᱜᱤᱫ ᱢᱟᱱᱮ ᱫᱚᱨᱠᱟᱨ ᱟᱵᱚᱱᱟ ᱛᱚ ᱱᱤᱭᱟᱹ ᱱᱚᱞᱠᱩᱯ ᱫᱚ ᱢᱟᱱᱮ ᱟᱵᱚ ᱤᱱᱠᱟᱱ ᱧᱚᱜ ᱦᱚᱲ ᱫᱚ ᱵᱟᱵᱚᱱ ᱵᱮᱱᱟᱣ ᱫᱟᱲᱮᱭᱟᱜᱼᱟ ᱡᱮᱢᱚᱱ ᱟᱵᱚᱣᱟᱜ ᱡᱩᱫᱤ ᱚᱱᱟ ᱠᱷᱟᱹᱛᱤᱨ ᱛᱮ ᱚᱱᱟ ᱢᱟᱱᱮ ᱚᱱᱟ ᱚᱱᱟ ᱞᱮᱠᱟᱛᱮ ᱡᱩᱫᱤ ᱟᱵᱚᱣᱟᱜ ᱵᱟᱰᱟᱭ ᱤᱭᱟᱹ ᱵᱟᱝ ᱛᱟᱦᱮᱱ ᱠᱷᱟᱱ ᱛᱟᱦᱞᱮ ᱟᱵᱚ ᱫᱚ ᱚᱱᱟ ᱫᱚ ᱵᱟᱝ ᱵᱚᱱ ᱵᱮᱱᱟᱣ ᱫᱟᱲᱮᱭᱟᱜᱼᱟ ᱛᱳ ᱡᱟᱦᱟᱸ ᱞᱮᱠᱟᱜᱮ ᱟᱨ ᱱᱚᱜᱼᱚᱭ ᱡᱮ ᱠᱩᱧ ᱵᱮᱵᱚᱦᱟᱨ ᱦᱮᱸ ᱠᱩᱧ ᱫᱚ ᱡᱟᱦᱟᱸ ᱥᱟᱱᱟᱢ ᱠᱚᱜᱮ ᱵᱚᱱ ᱵᱮᱵᱚᱦᱟᱨᱟ ᱠᱟᱨᱚᱱ ᱫᱟᱜ ᱵᱟᱝᱠᱷᱟᱱ ᱫᱚ ᱟᱵᱚ ᱟᱵᱚ ᱦᱚᱲ ᱫᱚ ᱵᱟᱝᱵᱚᱱ ᱵᱟᱧᱪᱟᱣ ᱫᱟᱲᱮᱭᱟᱜᱼᱟ ᱛᱳ ᱚᱱᱟ ᱠᱷᱟᱹᱛᱤᱨ ᱜᱮ ᱠᱩᱧ ᱫᱚ ᱡᱚᱛᱚ ᱦᱚᱲ ᱜᱮ ᱵᱮᱵᱚᱦᱟᱨ ᱦᱩᱭᱩᱜ ᱛᱟᱵᱚᱱᱟ ᱟᱵᱚ ᱫᱚ ᱠᱩᱧ ᱵᱟᱝ ᱱᱚᱞᱠᱩᱯ ᱱᱮᱛᱟᱨ ᱫᱚ ᱢᱟᱨᱥᱟᱞ ᱠᱚ ᱦᱩᱭ ᱠᱟᱱᱟ ᱠᱩᱧ ᱨᱮᱭᱟᱜ ᱫᱟᱜ ᱫᱚ ᱦᱚᱲ ᱵᱟᱝᱠᱚ ᱧᱩᱭᱫᱟ ᱛᱳ ᱴᱷᱤᱠ ᱜᱮᱭᱟ ᱠᱩᱧ ᱫᱚ ᱟᱵᱚ ᱡᱚᱛᱚ ᱦᱚᱲᱜᱮ ᱵᱮᱵᱚᱦᱟᱨ ᱦᱩᱭᱩᱜ ᱛᱟᱵᱚᱱᱟ ᱠᱟᱨᱚᱱ ᱫᱟᱜ ᱫᱟᱜ ᱵᱟᱝᱠᱷᱟᱱ ᱫᱚ ᱟᱵᱚ ᱦᱚᱲ ᱢᱟᱱᱣᱟ ᱫᱚ ᱵᱟᱝᱵᱚᱱ ᱵᱟᱧᱪᱟᱣ ᱫᱟᱲᱮᱭᱟᱜᱼᱟ ᱛᱳ ᱚᱱᱟ ᱢᱟᱱᱣᱟ ᱫᱚ ᱠᱩᱧ ᱫᱟᱜ ᱡᱚᱛᱚᱜᱮ ᱟᱵᱚ ᱫᱚ ᱞᱟᱜᱟᱣ ᱟᱵᱚᱱ ᱠᱟᱱᱟ ᱚᱱᱟ ᱠᱷᱟᱹᱛᱤᱨ ᱛᱮ ᱟᱵᱚ ᱫᱚ ᱢᱟᱱᱮ ᱠᱩᱧ ᱫᱟᱜ ᱫᱚ ᱟᱵᱚ ᱫᱚ ᱚᱵᱚᱥᱥᱳᱭ ᱞᱟᱜᱟᱣ ᱟᱵᱚᱱ ᱠᱟᱱ ᱜᱮᱭᱟ